ᱦᱮᱞᱳ ᱦᱮᱸ ᱚ ᱦᱮᱸ ᱞᱟᱹᱭ ᱵᱤᱱ ᱦᱳᱭ ᱦᱮᱸ ᱠᱷᱚᱭᱮᱨᱵᱚᱱᱤ ᱟᱹᱛᱩ ᱨᱤᱱᱤᱡ ᱤᱧ ᱠᱩᱥᱤᱭᱟᱜ ᱜᱮᱭᱟ ᱞᱮ ᱮᱱᱮᱡ ᱜᱮᱭᱟ ᱞᱮ ᱮᱱᱮᱡ ᱜᱮᱭᱟᱞᱮ ᱟᱨ ᱟᱞᱮ ᱱᱚᱸᱰᱮ ᱛᱩᱢᱫᱟᱜ ᱛᱮᱜᱮ ᱞᱮ ᱮᱱᱮᱡᱼᱟ ᱛᱩᱢᱫᱟᱜ ᱴᱟᱢᱟᱠ ᱪᱚᱲᱪᱚᱲᱤ ᱱᱤᱭᱟᱹ ᱠᱚ ᱛᱟᱞᱮ ᱛᱟᱦᱮᱱᱟ ᱮᱱᱮᱡ ᱟᱞᱮ ᱟᱹᱰᱤ ᱜᱟᱱ ᱞᱮ ᱨᱟᱹᱥᱠᱟᱹᱭᱟ ᱦᱳᱭ ᱢᱮᱱᱟᱜ ᱜᱮᱛᱟᱞᱮᱭᱟ ᱛᱩᱢᱫᱟᱜ ᱴᱟᱢᱟᱠ ᱠᱚ ᱨᱩᱨᱩ ᱠᱚ ᱱᱚᱰᱮ ᱟᱹᱛᱩ ᱨᱤᱱᱤᱡ ᱠᱚᱜᱮ ᱠᱚ ᱨᱩᱭᱟ ᱫᱟᱫᱟ ᱦᱚᱲ ᱠᱚ ᱵᱟᱵᱟ ᱦᱚᱲ ᱠᱚ ᱢᱮᱱᱟᱜ ᱠᱚᱣᱟ ᱩᱱᱠᱩ ᱠᱚᱜᱮ ᱠᱚ ᱨᱩᱭᱟ ᱦᱳᱭ ᱦᱮᱡᱽ ᱫᱟᱲᱮᱭᱟᱜᱼᱟ ᱯᱮ ᱚᱱᱟ ᱢᱟ ᱟᱹᱰᱤ ᱠᱩᱥᱤ ᱠᱟᱛᱷᱟ ᱠᱟᱱᱟ ᱟᱯᱮ ᱦᱮᱡᱽ ᱠᱟᱛᱮᱫ ᱡᱩᱫᱤ ᱴᱨᱮᱱᱤᱝ ᱯᱮ ᱮᱢᱟᱞᱮᱭᱟ ᱮᱱᱠᱷᱟᱱ ᱚᱱᱟ ᱫᱚ ᱟᱞᱮ ᱟᱞᱮ ᱛᱮᱜᱮ ᱵᱮᱥᱚᱜᱚᱜᱼᱟ ᱪᱮᱫᱟᱜ ᱥᱮ ᱟᱨᱦᱚᱸ ᱠᱟᱹᱡ ᱞᱮ ᱪᱮᱫ ᱧᱚᱜᱚᱜᱼᱟ ᱡᱟᱦᱟᱸ ᱛᱤᱱᱟᱹᱜ ᱞᱮ ᱵᱟᱰᱟᱭ ᱚᱱᱟ ᱠᱷᱚᱱ ᱟᱨ ᱠᱟᱺᱪ ᱰᱷᱮᱨ ᱞᱮ ᱪᱮᱫᱚᱜᱼᱟ ᱱᱚᱝᱠᱟ ᱮᱱᱮᱡ ᱥᱮᱨᱮᱧ ᱵᱟᱦᱟ ᱥᱚᱦᱨᱟᱭ ᱠᱚᱨᱮᱞᱮ ᱮᱱᱮᱡ ᱜᱮᱭᱟ ᱫᱚᱝ ᱞᱟᱜᱽᱬᱮ ᱦᱚᱸᱞᱮ ᱮᱱᱮᱡ ᱜᱮᱭᱟ ᱵᱟᱯᱞᱟ ᱠᱚᱨᱮ ᱟᱨ ᱠᱚᱨᱮ ᱦᱚᱸ ᱦᱮᱸ ᱟᱞᱮ ᱱᱚᱰᱮ ᱫᱚ ᱦᱮᱸ ᱟᱨ ᱟᱞᱮ ᱱᱚᱰᱮ ᱫᱚ ᱫᱚᱢᱮ ᱜᱮᱞᱮ ᱨᱟᱹᱥᱠᱟᱹᱭᱟ ᱡᱚᱛᱚ ᱞᱮᱠᱟᱱ ᱯᱚᱨᱚᱵ ᱯᱩᱱᱟᱹᱭ ᱠᱚᱨᱮᱞᱮ ᱮᱱᱮᱡᱽ ᱜᱮᱭᱟ ᱥᱟᱲᱯᱟ ᱮᱱᱮᱡᱽ ᱠᱚ ᱦᱳᱭ ᱵᱟᱲᱟᱭ ᱫᱚᱞᱮ ᱵᱟᱲᱟᱭᱟ ᱢᱟᱱᱮ ᱦᱟᱸᱜ ᱩᱱᱟᱹᱜ ᱱᱟᱦᱟᱸᱜ ᱚᱱᱟ ᱠᱚᱫᱚ ᱱᱟᱦᱟᱸᱜ ᱵᱟᱞᱮ ᱪᱮᱫ ᱟᱠᱟᱫᱼᱟ ᱮᱱᱦᱚᱸ ᱟᱨ ᱡᱩᱫᱤ ᱟᱯᱮ ᱯᱮ ᱦᱤᱡᱩᱜᱼᱟ ᱪᱮᱫ ᱞᱟᱹᱜᱤᱫ ᱮᱱᱠᱷᱟᱱ ᱫᱚᱢᱮ ᱞᱮ ᱨᱟᱹᱥᱠᱟᱹᱜᱼᱟ ᱠᱩᱥᱤ ᱧᱚᱜᱚᱜᱼᱟᱞᱮ ᱟᱯᱮ ᱡᱩᱫᱤ ᱯᱮ ᱦᱤᱡᱩᱜᱼᱟ ᱦᱮᱡᱽ ᱠᱟᱛᱮᱫ ᱯᱮ ᱪᱮᱫ ᱟᱞᱮᱭᱟ ᱦᱳᱭ ᱟᱫᱚ ᱯᱮ ᱦᱤᱡᱩᱜᱼᱟ ᱟᱪᱪᱷᱟ ᱟᱫᱚ ᱦᱮᱸ ᱟᱫᱚ ᱱᱟᱦᱟᱸᱜ ᱛᱤᱥ ᱠᱚᱛᱮ ᱯᱮ ᱦᱤᱡᱩᱜᱼᱟ ᱦᱳᱭ ᱟᱪᱪᱷᱟ ᱯᱟᱹᱭ ᱟᱞᱮᱯᱮ ᱦᱳᱭ ᱦᱳᱭ ᱴᱷᱤᱠᱜᱮᱭᱟ